ᱟᱞᱮ ᱴᱚᱴᱷᱟᱨᱮ ᱢᱤᱫᱴᱮᱮᱡ ᱫᱚᱠᱟᱱ ᱢᱮᱱᱟᱜᱼᱟ ᱠᱤᱪᱨᱤᱡ ᱠᱷᱟᱺᱰᱩᱣᱟᱹᱜ ᱫᱚᱠᱟᱱ ᱢᱮᱱᱟᱜᱼᱟ ᱱᱤᱛᱚᱜ ᱫᱳᱠᱟᱱ ᱨᱮᱱᱟᱜ ᱫᱳᱠᱟᱱ ᱨᱮᱫᱚ ᱟᱭᱢᱟ ᱠᱤᱪᱷᱩ ᱡᱤᱱᱤᱥ ᱜᱮ ᱧᱟᱢᱚᱜᱼᱟ ᱱᱚᱜᱼᱚᱸᱭ ᱦᱚᱨᱚᱜ ᱵᱟᱸᱫᱮ ᱛᱮᱱᱟᱜ ᱥᱟᱡᱟᱣ ᱥᱟᱯᱲᱟᱣ ᱛᱮᱱᱟᱜ ᱚᱱᱟ ᱠᱚᱨᱮᱱᱟᱜ ᱟᱨᱦᱚᱸ ᱥᱟᱠᱷᱟ ᱢᱮᱱᱟᱜᱼᱟ ᱵᱟᱦᱨᱮ ᱨᱮ ᱚᱱᱟ ᱠᱚᱫᱚ ᱢᱮᱱᱟᱜᱼᱟ ᱥᱟᱠᱷᱟ ᱟᱨᱦᱚᱸ ᱠᱚᱢ ᱚᱱᱟ ᱥᱩᱱᱩᱢ ᱵᱩᱞᱩᱝ ᱛᱮᱱᱟᱜ ᱢᱩᱫᱤ ᱠᱷᱟᱱᱟ ᱫᱚᱠᱟᱱ ᱡᱮᱴᱟ ᱚᱲᱟᱜ ᱨᱮᱱᱟᱜ ᱡᱮᱴᱟ ᱞᱟᱜᱟᱣ ᱥᱩᱱᱩᱢ ᱵᱩᱞᱩᱝ ᱥᱟᱵᱚᱱ ᱥᱟᱨᱟᱯᱷ ᱠᱚ ᱚᱱᱟ ᱨᱮᱱᱟᱜ ᱦᱚᱸ ᱫᱚᱠᱟᱱ ᱢᱮᱱᱟᱜ ᱟᱥᱮ ᱚᱱᱟ ᱨᱮᱱᱟᱜ ᱦᱚᱸ ᱥᱟᱠᱷᱟ ᱢᱮᱱᱟᱜᱼᱟ ᱵᱟᱦᱨᱮ ᱨᱮᱫᱚ ᱟᱭᱢᱟ ᱠᱤᱪᱷᱩ ᱜᱮ ᱥᱟᱠᱷᱟ ᱢᱮᱱᱟᱜᱼᱟ ᱢᱟᱱᱮ ᱟᱭᱢᱟ ᱴᱟᱜ ᱥᱟᱠᱷᱟ ᱢᱮᱱᱟᱜ ᱛᱟᱞᱮᱭᱟ ᱱᱤᱝᱠᱟ ᱪᱷᱚ ᱥᱟᱛ ᱴᱷᱮᱡ ᱥᱟᱠᱷᱟ ᱫᱚ ᱢᱮᱱᱟᱜᱼᱟ ᱡᱮ ᱚᱸᱰᱮ ᱠᱷᱚᱡ ᱜᱮ ᱢᱟᱞ ᱠᱚᱞᱮ ᱟᱹᱜᱩ ᱵᱟᱲᱟᱭᱟ ᱟᱹᱜᱩ ᱠᱟᱛᱮ ᱥᱚᱴᱷᱤᱠ ᱫᱟᱢ ᱛᱮᱜᱮᱞᱮ ᱚᱸᱰᱮ ᱠᱷᱚᱡ ᱜᱮᱠᱚ ᱰᱮᱞᱤᱵᱷᱟᱨᱤ ᱞᱮᱭᱟ ᱯᱟᱪᱮᱜ ᱚᱸᱰᱮ ᱠᱷᱚᱡ ᱜᱮ ᱥᱚᱴᱷᱤᱠ ᱫᱟᱢ ᱛᱮᱞᱮ ᱟᱹᱠᱷᱨᱤᱧᱟ ᱟᱞᱮ ᱠᱚᱫᱚ